ᱡᱷᱟᱲᱜᱨᱟᱢ ᱦᱚᱱᱚᱛ ᱨᱮ ᱥᱚᱨᱠᱟᱨ ᱜᱚᱲᱚᱥᱚᱯᱚᱦᱚᱫ ᱫᱚ ᱮᱢᱚᱜ ᱠᱟᱱ ᱜᱮᱭᱟᱭ ᱵᱷᱟᱜᱮ ᱜᱮᱭ ᱮᱢᱚᱜ ᱠᱟᱱᱟᱭ ᱟᱨ ᱮᱢᱚᱜ ᱞᱟᱹᱠᱛᱤ ᱠᱟᱱ ᱛᱟᱭᱟ ᱜᱚᱲᱚ ᱥᱚᱯᱚᱦᱚᱫ ᱮᱢᱚᱜ ᱜᱮ ᱠᱟᱱᱟ ᱟᱡᱦᱚᱸ ᱮᱢᱚᱜ ᱮᱢᱚᱜ ᱜᱟᱭ ᱮᱢᱚᱜ ᱞᱟᱹᱠᱛᱤ ᱠᱟᱱ ᱛᱟᱭᱟ ᱮᱢᱚᱜ ᱟᱭ ᱟᱨ ᱜᱚᱲᱚ ᱥᱚᱯᱚᱦᱚᱫ ᱮᱢᱚᱜ ᱠᱟᱱ ᱜᱮᱭᱟᱭ ᱤᱥᱠᱩᱞ ᱠᱚᱞᱮᱡᱽ ᱠᱚᱨᱮ ᱦᱚᱸ ᱟᱛᱳ ᱠᱚᱨᱮ ᱦᱚᱸ ᱵᱟᱡᱟᱨ ᱥᱟᱦᱟᱨ ᱠᱚᱨᱮ ᱦᱚᱸ ᱜᱚᱲᱚ ᱥᱚᱯᱚᱦᱚᱫ ᱮᱢᱚᱜ ᱠᱟᱱ ᱜᱮᱭᱟᱭ ᱟᱨ ᱟᱨ ᱡᱟᱦᱟᱸ ᱞᱟᱹᱭ ᱦᱩᱭᱩᱜ ᱠᱟᱱᱟ ᱮᱥᱠᱚᱞᱟᱨᱥᱤᱯ ᱢᱟᱭ ᱮᱢᱚᱜ ᱠᱟᱱ ᱜᱮ ᱤᱥᱠᱩᱞ ᱠᱚᱨᱮ ᱠᱟᱹᱴᱤᱡ ᱠᱟᱹᱴᱤᱡ ᱜᱤᱫᱽᱨᱟᱹ ᱠᱚ ᱢᱟᱹᱭ ᱵᱟᱹᱵᱩ ᱛᱟᱠᱚ ᱞᱟᱹᱜᱤᱫ ᱛᱟᱯᱚᱨᱮ ᱯᱟᱹᱴᱷᱩᱭᱟᱹ ᱯᱟᱹᱴᱷᱩᱭᱟᱹ ᱠᱚ ᱞᱟᱹᱜᱤᱫ ᱦᱚᱸ ᱱᱩᱠᱩ ᱠᱚ ᱞᱟᱹᱜᱤᱫ ᱦᱚᱸ ᱜᱚᱲᱚ ᱥᱚᱯᱚᱦᱚᱫ ᱮᱢᱚᱜ ᱠᱟᱱᱟᱭ ᱟᱨᱚ ᱡᱟᱦᱟᱸ ᱵᱤ ᱡᱮᱥ ᱯᱤ ᱥᱟᱱᱛᱟᱲᱤ ᱯᱟᱹᱴᱷᱩᱣᱟᱹ ᱜᱩᱨᱩᱯ ᱡᱟᱦᱟᱸ ᱢᱮᱱᱟᱜᱼᱟ ᱱᱚᱣᱟ ᱨᱮᱦᱚᱸ ᱟᱹᱰᱤ ᱜᱟᱱ ᱜᱚᱲᱚ ᱥᱚᱯᱚᱦᱚᱫ ᱮᱢ ᱟᱠᱟᱱᱟᱭ ᱥᱚᱨᱠᱟᱨ ᱟᱨ ᱚᱱᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱞᱟᱹᱜᱤᱫ ᱠᱷᱟᱛᱟ ᱠᱚᱞᱚᱢ ᱵᱳᱹᱭ ᱢᱟᱭ ᱮᱢᱚᱜ ᱠᱟᱱ ᱜᱮ ᱮᱨ ᱯᱚᱨ ᱩᱱᱠᱩ ᱞᱟᱹᱜᱤᱫ ᱚᱞᱚᱜ ᱯᱟᱲᱦᱟᱜ ᱱᱤᱭᱮ ᱛᱮ ᱯᱚᱭᱥᱟ ᱯᱟᱹᱛᱤ ᱦᱚᱭ ᱮᱢᱚᱜ ᱠᱟᱱᱟ ᱴᱟᱠᱟ ᱯᱚᱭᱥᱟ ᱦᱚᱭ ᱮᱢᱚᱜ ᱠᱟᱱᱟ ᱡᱮ ᱩᱱᱠᱩ ᱯᱟᱲᱦᱟᱜ ᱢᱟᱠᱚ ᱯᱚᱭᱥᱟᱹᱧ ᱮᱢᱟ ᱠᱚᱣᱟ ᱵᱳᱹᱭ ᱠᱷᱟᱛᱟ ᱠᱤᱨᱤᱧ ᱞᱟᱹᱜᱤᱫ ᱨᱮᱸᱜᱮᱡ ᱱᱟᱪᱟᱨ ᱦᱚᱲ ᱫᱚ ᱯᱚᱭᱥᱟ ᱠᱚ ᱠᱟᱹᱣᱰᱤ ᱠᱚ ᱵᱟᱹᱱᱩᱜ ᱛᱟᱠᱚᱣᱟ ᱩᱱᱠᱩ ᱠᱚ ᱩᱱᱠᱩ ᱠᱚ ᱩᱱᱠᱩ ᱠᱚᱨᱮᱱ ᱨᱮᱸᱜᱮᱡ ᱱᱟᱪᱟᱨ ᱜᱤᱫᱽᱨᱟᱹ ᱠᱚ ᱠᱚᱫᱚ ᱴᱟᱠᱟ ᱠᱚ ᱠᱟᱹᱣᱰᱤ ᱠᱚᱦᱚᱸᱭ ᱮᱢᱟ ᱠᱚ ᱠᱟᱱᱟᱭ ᱡᱮ ᱮᱥᱠᱚᱞᱟᱥᱤᱯ ᱵᱟᱵᱚᱛ ᱛᱮ ᱠᱚᱨᱟᱣ ᱯᱮ ᱱᱚᱣᱟ ᱴᱟᱠᱟ ᱯᱮ ᱧᱟᱢᱟ ᱚᱱᱟ ᱠᱚᱭ ᱮᱢᱚᱜ ᱠᱟᱱᱟ ᱟᱨ ᱚᱱᱮ ᱨᱟᱥᱛᱟ ᱠᱚᱨᱮ ᱫᱟᱜ ᱧᱩ ᱠᱚᱨᱮ ᱱᱟᱜ ᱦᱚᱸ ᱠᱩᱸᱧ ᱠᱚ ᱵᱟᱝ ᱛᱟᱦᱮᱸ ᱠᱟᱱᱟ ᱫᱟᱜ ᱠᱚᱦᱚᱸ ᱵᱮᱵᱚᱥᱛᱟᱭᱮᱫᱟᱭ ᱴᱟᱭᱤᱢ ᱠᱚᱞ ᱠᱚ ᱴᱮᱯ ᱠᱚᱞ ᱠᱚ ᱥᱟᱢᱟᱨᱥᱟᱞ ᱠᱚ ᱚᱱᱟ ᱠᱚᱦᱚᱭ ᱵᱮᱵᱚᱛᱟᱭᱮᱫᱟᱭ ᱟᱨ ᱵᱤᱫᱷᱟᱱᱚᱠ ᱵᱤᱫᱷᱟᱭᱚᱠ ᱡᱮᱢᱚᱱ ᱫᱮᱵᱽᱱᱟᱛᱷ ᱦᱟᱸᱥᱫᱟ ᱜᱚᱲᱚ ᱥᱚᱯᱚᱦᱚᱫ ᱫᱚ ᱱᱩᱭ ᱦᱚᱸ ᱮᱢᱚᱜ ᱠᱟᱱ ᱜᱮᱭᱟᱭ ᱠᱟᱹᱢᱤ ᱠᱚ ᱱᱩᱭᱟᱜ ᱠᱟᱹᱢᱤ ᱠᱚᱫᱚ ᱱᱩᱭ ᱠᱚᱫᱚ ᱨᱮᱸᱜᱮᱡ ᱱᱟᱪᱟᱨ ᱦᱚᱲ ᱠᱚ ᱛᱤᱨᱯᱳᱞ ᱠᱚ ᱠᱟᱱᱛᱷᱟ ᱠᱚᱢᱵᱚᱞ ᱠᱚᱭ ᱮᱢᱠᱚ ᱱᱚᱣᱟ ᱠᱚᱦᱚᱸ ᱟᱨ ᱟᱨ ᱚᱠᱟ ᱯᱚᱱᱪᱟᱭᱮᱫ ᱠᱚᱨᱮ ᱦᱚᱸ ᱟᱹᱰᱤ ᱜᱟᱱ ᱠᱟᱹᱢᱤ ᱛᱟᱦᱮᱱ ᱛᱟᱠᱚᱣᱟ ᱛᱚ ᱟᱛᱳ ᱠᱚᱨᱮᱱ ᱦᱚᱲ ᱠᱚ ᱱᱚᱣᱟ ᱠᱚᱦᱚᱸ ᱜᱚᱲ ᱥᱚᱯᱚᱦᱚᱫ ᱠᱚ ᱠᱟᱜᱚᱡ ᱠᱚ ᱞᱟᱜᱟᱜ ᱜᱮᱭᱟ ᱛᱚ ᱡᱮᱢᱚᱱ ᱤᱱᱠᱟᱢ ᱠᱚ ᱢᱟᱨᱮ ᱤᱭᱟᱹ ᱨᱮᱥᱤᱰᱮᱱ ᱠᱚ ᱱᱚᱣᱟ ᱠᱚᱦᱚᱸ ᱮᱨᱯᱚᱨ ᱨᱟᱱ ᱠᱚᱦᱚᱸ ᱨᱟᱱ ᱠᱚᱦᱚᱸ ᱚᱸᱰᱮ ᱠᱚ ᱧᱟᱢᱚᱜ ᱜᱮᱭᱟ ᱚᱱᱟ ᱠᱚᱦᱚᱸ ᱵᱮᱵᱚᱥᱛᱟᱭᱟᱭ ᱥᱚᱨᱠᱟᱨ ᱮᱢᱚᱜ ᱟᱭ ᱱᱚᱣᱟ ᱠᱚ ᱛᱟᱯᱚᱨᱮ ᱱᱤᱭᱟᱹ ᱠᱚᱜᱮ ᱠᱟᱹᱢᱤ ᱛᱟᱭ